ᱵᱷᱟᱨᱚᱛ ᱫᱤᱥᱚᱢ ᱨᱮᱱᱟᱜ ᱥᱟᱜᱟᱲᱚᱢ ᱵᱮᱵᱚᱥᱛᱷᱟ ᱵᱚᱱ ᱧᱮᱞ ᱞᱮᱠᱷᱟᱱ ᱦᱟᱸᱜ ᱟᱨ ᱟᱨ ᱫᱤᱥᱚᱢ ᱠᱚ ᱠᱷᱚᱱ ᱫᱚ ᱩᱱᱟᱹᱜ ᱢᱚᱡᱽ ᱱᱟᱯᱟᱭ ᱫᱚ ᱵᱟᱝ ᱞᱟᱦᱟᱱᱛᱤ ᱦᱩᱭ ᱫᱟᱲᱮᱭᱟᱠᱟᱫᱟ ᱵᱷᱟᱨᱚᱛ ᱫᱤᱥᱚᱢ ᱵᱚᱱ ᱧᱮᱞᱟ ᱵᱩᱨᱩᱼᱦᱟᱨᱟ ᱜᱟᱰᱟᱼᱢᱩᱰᱩ ᱱᱟᱹᱭ ᱰᱟᱹᱦᱤ ᱞᱮᱢᱮᱧ ᱜᱤᱛᱤᱞ ᱞᱮᱠᱟᱱ ᱡᱟᱭᱜᱟ ᱠᱚ ᱢᱮᱱᱟᱜ ᱟᱠᱟᱫᱟ ᱟᱨ ᱚᱱᱟ ᱠᱚ ᱥᱮᱴᱮᱨᱚᱜ ᱞᱟᱹᱜᱤᱫ ᱩᱟᱱᱹᱜ ᱢᱚᱡᱽ ᱛᱮ ᱥᱚᱲᱚᱠ ᱵᱟᱝ ᱦᱩᱭ ᱫᱟᱲᱮᱭᱟᱠᱟᱫᱟ ᱡᱟᱦᱟᱸ ᱫᱚ ᱨᱮᱹᱞ ᱡᱟᱦᱟᱸ ᱨᱮᱫᱚ ᱥᱚᱲᱚᱠ ᱟᱨ ᱯᱳᱞ ᱟᱫᱚ ᱧᱮᱞ ᱠᱚᱣᱟ ᱵᱚᱱ ᱥᱟᱫᱷᱟᱨᱚᱱᱚᱛᱚ ᱥᱟᱸᱜᱷᱟᱨ ᱚᱠᱟ ᱠᱚᱠᱚ ᱪᱟᱞᱟᱜᱼᱟ ᱥᱟᱫᱷᱟᱨᱚᱱ ᱦᱚᱲ ᱫᱚ ᱥᱟᱸᱜᱷᱟᱨᱛᱮ ᱧᱮᱞ ᱡᱚᱝ ᱴᱷᱟᱶ ᱫᱚ ᱯᱟᱛᱟ ᱪᱷᱟᱛᱟ ᱟᱨ ᱯᱩᱱᱟᱹᱭ ᱛᱷᱟᱱ ᱵᱚᱸᱜᱟ ᱵᱩᱨᱩ ᱛᱷᱟᱱ ᱥᱮᱱᱚᱜ ᱠᱚ ᱠᱩᱥᱤᱭᱟᱜᱼᱟ ᱟᱫᱚ ᱚᱱᱟ ᱠᱚᱨᱮ ᱪᱟᱞᱟᱜ ᱞᱟᱹᱜᱤᱫ ᱟᱭᱢᱟ ᱵᱚᱱ ᱧᱮᱞ ᱟᱠᱟᱫᱟ ᱜᱟᱹᱰᱤ ᱢᱚᱴᱚᱨ ᱵᱟᱥ ᱛᱮ ᱪᱟᱞᱟᱣ ᱠᱟᱛᱮᱫ ᱚᱸᱰᱮ ᱩᱛᱟᱹᱨ ᱵᱟᱝ ᱥᱮᱴᱮᱨ ᱫᱟᱲᱮᱭᱟᱜᱼᱟ ᱟᱫᱚ ᱚᱸᱰᱮ ᱠᱷᱚᱱ ᱛᱟᱲᱟᱢ ᱛᱮᱦᱚᱸ ᱪᱟᱞᱟᱣ ᱦᱩᱭᱟᱠᱚᱣᱟ ᱰᱚᱰᱷᱟ ᱰᱷᱤᱯᱟᱹ ᱛᱟᱦᱮᱱᱟ ᱨᱟᱢᱯᱟᱲ ᱡᱟᱹᱱᱩᱢ ᱵᱤᱧᱼᱠᱤᱫᱤᱧ ᱮᱢᱟᱱ ᱠᱩᱞ ᱵᱟᱱᱟ ᱦᱚᱸ ᱢᱮᱱᱟᱜ ᱠᱚᱣᱟ ᱟᱫᱚ ᱩᱱᱠᱩ ᱠᱚ ᱛᱩᱞᱩᱡᱽ ᱥᱟᱢᱟᱝ ᱫᱟᱯᱨᱟᱢ ᱥᱮ ᱮᱛᱚᱢ ᱮᱨᱮᱲ ᱠᱟᱛᱮᱫ ᱩᱱᱠᱩ ᱫᱚ ᱵᱟᱧᱪᱟᱣ ᱠᱟᱛᱮᱫ ᱱᱩᱠᱩ ᱠᱷᱚᱱ ᱞᱟᱦᱟᱛᱮ ᱦᱩᱭ ᱟᱠᱚᱣᱟ ᱧᱩᱛ ᱧᱤᱫᱟᱹ ᱦᱚᱸ ᱰᱷᱚᱰᱟ ᱰᱷᱤᱯᱟᱹ ᱛᱟᱦᱟᱢ ᱛᱩᱠᱩᱡᱽ ᱦᱚᱸ ᱢᱮᱱᱟᱜᱼᱟ ᱚᱱᱟ ᱠᱚ ᱵᱟᱧᱪᱟᱣ ᱛᱟᱦᱟᱣ ᱛᱟᱦᱟᱣ ᱠᱟᱛᱮᱫ ᱪᱟᱞᱟᱜ ᱦᱩᱭᱩᱜᱼᱟ ᱟᱫᱚ ᱚᱱᱟ ᱠᱚ ᱦᱚᱨ ᱰᱟᱦᱟᱨ ᱥᱩᱜᱩᱲ ᱞᱟᱹᱜᱤᱫ ᱛᱮ ᱩᱛᱱᱟᱹᱣ ᱞᱟᱹᱜᱤᱫ ᱛᱮ ᱥᱚᱨᱠᱟᱨ ᱯᱟᱦᱟᱴᱟ ᱥᱮᱫ ᱠᱷᱚᱱ ᱦᱚᱸ ᱜᱚᱲᱚ ᱦᱟᱛᱟᱣ ᱜᱟᱱᱚᱜ ᱜᱮᱭᱟ ᱟᱨ ᱦᱟᱛᱟᱣ ᱞᱮᱠ ᱠᱟᱱᱟ ᱟᱨ ᱚᱱᱟ ᱦᱟᱛᱟᱣ ᱞᱮᱠ ᱞᱟᱹᱜᱤᱫ ᱫᱚ ᱥᱟᱱᱟᱢ ᱦᱚᱲ ᱡᱩᱢᱤᱫᱚᱜ ᱦᱩᱭᱩᱜᱼᱟ ᱟᱨ ᱠᱤᱪᱷᱩᱠ ᱫᱚ ᱥᱚᱨᱠᱟᱨ ᱜᱚᱲᱚᱭ ᱮᱢ ᱠᱮᱭᱟ ᱟᱨ ᱠᱤᱪᱷᱩᱠ ᱫᱚ ᱥᱟᱶᱛᱟ ᱨᱮᱱ ᱦᱚᱲ ᱦᱚᱛᱮ ᱛᱮᱜᱮ ᱚᱱᱟ ᱫᱚ ᱩᱱᱠᱩ ᱟᱯᱚᱱᱟᱜ ᱫᱤᱥᱦᱩᱫᱤᱥ ᱟᱨ ᱫᱟᱲᱮ ᱟᱨ ᱫᱷᱚᱱ ᱜᱚᱲᱚ ᱮᱢ ᱠᱟᱛᱮᱫ ᱜᱮ ᱚᱱᱟ ᱦᱚᱨ ᱰᱟᱦᱟᱨ ᱫᱚ ᱥᱳᱜᱳᱲ ᱟᱨ ᱱᱟᱯᱟᱭ ᱦᱩᱭ ᱠᱚᱜᱼᱟ